ᱦᱮᱸ ᱦᱮᱸ ᱦᱮᱸ ᱵᱟᱯᱞᱟ ᱫᱚ ᱡᱩᱫᱤ ᱠᱚᱲᱟᱼᱠᱩᱲᱤ ᱠᱤᱱ ᱨᱟᱹᱡᱤ ᱜᱮᱭᱟ ᱮᱱᱠᱷᱟᱱ ᱫᱚ ᱵᱟᱯᱞᱟ ᱵᱤᱦᱟᱹ ᱦᱩᱭᱩᱜ ᱠᱟᱱ ᱜᱮᱭᱟ ᱟᱨ ᱡᱩᱫᱤ ᱩᱱᱠᱤᱱ ᱨᱟᱹᱡᱤ ᱵᱟᱹᱱᱩᱜ ᱠᱤᱱᱟ ᱵᱟᱯᱞᱟ ᱢᱟᱲᱟᱝ ᱨᱮ ᱦᱚᱸ ᱢᱟᱱᱮ ᱫᱟᱹᱲ ᱠᱩᱲᱤ ᱟᱨ ᱵᱟᱠᱷᱟᱱ ᱠᱚᱲᱟ ᱮᱴᱟᱜ ᱠᱷᱚᱱᱮ ᱟᱹᱜᱩᱭᱟ ᱚᱱᱮ ᱚᱱᱠᱟ ᱟᱫᱚ ᱵᱟᱯᱞᱟ ᱫᱚ ᱟᱹᱰᱤ ᱨᱚᱠᱚᱢ ᱵᱟᱯᱞᱟ ᱢᱮᱱᱟᱜᱼᱟ ᱢᱟᱱᱮ ᱟᱹᱠᱤᱱ ᱛᱮᱦᱚᱸ ᱚᱲᱟᱜ ᱦᱮᱡ ᱠᱟᱛᱮᱫ ᱤᱫᱤ ᱦᱚᱸ ᱟᱮ ᱵᱟᱝᱠᱷᱟᱱ ᱚᱱᱮ ᱠᱚ ᱢᱮᱱᱟ ᱴᱩᱝᱠᱤ ᱫᱤᱯᱤᱞ ᱦᱚᱸ ᱥᱟᱸᱜᱮ ᱵᱟᱹᱨᱭᱟᱹᱛ ᱦᱚᱸ ᱫᱤᱠᱩ ᱵᱟᱯᱞᱟ ᱦᱚᱸ ᱟᱹᱰᱤ ᱜᱟᱱ ᱚᱱᱮ ᱚᱱᱠᱟ ᱟᱫᱚ ᱱᱚᱣᱟ ᱫᱚ ᱚᱱᱮ ᱠᱚ ᱢᱮᱱᱟ ᱫᱟᱲᱮ ᱪᱮᱛᱟᱱ ᱤᱧ ᱵᱟᱹᱧ ᱫᱟᱲᱮᱜ ᱠᱷᱟᱱ ᱫᱚ ᱟᱡ ᱠᱩᱥᱤ ᱵᱟᱹᱥᱤ ᱠᱟᱛᱮᱫ ᱤᱫᱤᱭᱮᱯᱮ ᱟᱨ ᱤᱱᱠᱟᱹ ᱫᱟᱲᱮ ᱫᱷᱟᱨᱟ ᱠᱷᱟᱱ ᱫᱚ ᱚᱱᱟᱜᱮ ᱵᱟᱹᱨᱭᱟᱹᱛ ᱟᱨ ᱵᱟᱝᱠᱷᱟᱱ ᱫᱤᱠᱩ ᱵᱟᱯᱞᱟ ᱫᱩᱣᱟᱹᱨ ᱤᱛᱩᱫ ᱜᱮ ᱦᱮᱸ ᱚᱱᱠᱟ ᱵᱟᱯᱞᱟ ᱢᱮᱱᱟᱜᱼᱟ ᱦᱮᱸ ᱦᱮᱸ ᱦᱮᱸ ᱦᱮᱸ ᱟᱨ ᱟᱫᱚ ᱚᱱᱠᱟ ᱦᱚᱸ ᱦᱩᱭᱩᱜ ᱠᱟᱱᱟ ᱦᱮᱸ ᱵᱟᱯᱞᱟᱜ ᱠᱟᱱᱟᱭ ᱦᱮᱸ ᱦᱮᱸ ᱟᱹᱰᱤ ᱞᱮᱠᱟ ᱟᱹᱰᱤ ᱨᱚᱠᱚᱢ ᱵᱟᱯᱞᱟ ᱠᱚᱫᱚ ᱦᱩᱭᱩᱜ ᱠᱟᱱᱟ ᱦᱮᱸ ᱚᱱᱠᱟ ᱢᱟᱱᱮ ᱵᱟᱭ ᱠᱩᱥᱤᱜ ᱠᱷᱟᱱ ᱩᱱᱤ ᱵᱟᱯᱞᱟ ᱦᱟᱺᱰᱤ ᱤᱥᱤᱱ ᱠᱚᱜ ᱨᱮᱦᱚᱸ ᱟᱨ ᱢᱤᱫᱴᱤᱡ ᱠᱚᱲᱟ ᱥᱟᱞᱟᱜ ᱟᱹᱜᱤᱨ ᱠᱟᱛᱮᱫ ᱧᱤᱨᱟᱭ

ᱦᱮᱸ ᱢᱤᱼᱢᱤᱫᱴᱟᱹᱝ ᱫᱚ ᱟᱭᱩᱼᱵᱟᱵᱟ ᱠᱟᱛᱷᱟ ᱠᱚ ᱟᱸᱡᱚᱢ ᱟᱭᱟ ᱟᱹᱠᱤᱱ ᱠᱤᱱ ᱨᱚᱯᱚᱲ ᱠᱚᱜ ᱨᱮ ᱦᱚᱸ ᱡᱟᱦᱟᱸ ᱛᱤᱱᱟᱹᱜ ᱠᱤᱱ ᱨᱚᱯᱚᱲ ᱠᱚᱜ ᱨᱮᱦᱚᱸ ᱠᱤᱱ ᱨᱮᱦᱚᱸ ᱠᱤᱱ ᱟᱨ ᱟᱭᱳᱼᱵᱟᱵᱟ ᱠᱟᱛᱷᱟ ᱟᱸᱡᱚᱢ ᱠᱟᱛᱮᱫ ᱡᱩᱫᱤ ᱠᱩᱲᱤ ᱩᱭᱦᱟᱹᱨᱟᱭ ᱮᱱᱠᱷᱟᱱ ᱫᱚ ᱩᱱᱤ ᱫᱚ ᱟᱭᱳᱼᱵᱟᱵᱟ ᱠᱟᱛᱷᱟᱭ ᱟᱸᱡᱚᱢ ᱠᱮᱫ ᱠᱷᱟᱱ ᱫᱚᱭ ᱵᱟᱯᱞᱟᱜᱼᱟᱭ ᱮᱴᱟᱜ ᱨᱮ ᱟᱨ ᱵᱟᱭ ᱟᱸᱡᱚᱢᱟ ᱢᱟᱱᱮ ᱩᱱᱤ ᱫᱚᱭ ᱪᱟᱞᱟᱣ ᱮᱱᱟ ᱦᱮᱸ ᱟᱭᱳᱼᱵᱟᱵᱟ ᱦᱚᱸ ᱤᱡᱽᱡᱚᱛ ᱢᱚᱦᱚᱛ ᱡᱚᱛᱚᱣᱟᱜᱼᱮ ᱦᱮᱸ ᱚᱱᱮ ᱚᱱᱠᱟ ᱦᱮᱸ ᱥᱮᱬᱟ ᱵᱟᱯᱞᱟ ᱦᱚᱸ ᱢᱮᱱᱟᱜᱼᱟ ᱦᱩᱰᱤᱧ ᱵᱟᱯᱞᱟ ᱦᱚᱸ ᱡᱚᱛᱚ ᱞᱮᱠᱟᱱᱟᱜ ᱦᱮᱸ ᱦᱮᱸ ᱦᱮᱸ ᱟᱹᱰᱤ ᱜᱟᱱ ᱦᱤᱡᱩᱜ ᱯᱮ ᱛᱚᱵᱮ ᱵᱟᱯᱞᱟ ᱧᱮᱞ ᱥᱟᱱᱟᱭᱮᱫ ᱯᱮᱠᱷᱟᱱ ᱫᱚ ᱱᱚᱛᱮᱱᱟᱜ ᱵᱟᱯᱞᱟ ᱚᱱᱛᱮᱱᱟᱜ ᱵᱟᱯᱞᱟ ᱵᱷᱤᱱᱟᱹ ᱵᱷᱤᱱᱤ ᱜᱮᱭᱟ ᱦᱮᱸ ᱟᱹᱰᱤ ᱜᱟᱱ ᱥᱟᱱᱛᱟᱲᱟᱜ ᱟᱨ ᱟᱹᱰᱤ ᱜᱟᱱ ᱨᱟᱭᱨᱤᱛ ᱟᱨ ᱚᱱᱮ ᱟᱹᱛᱩ ᱡᱟᱹᱱᱤ ᱢᱟᱹᱡᱷᱤ ᱡᱟᱹᱱᱤ ᱚᱠᱚᱭ ᱚᱠᱟ ᱞᱮᱠᱟ ᱪᱚᱭ ᱵᱟᱰᱟᱭ ᱠᱟᱱ ᱢᱤᱫ ᱦᱚᱲ ᱢᱤᱫ ᱦᱚᱲ ᱢᱤᱫ ᱞᱮᱠᱟᱭ ᱵᱟᱰᱟᱭ ᱠᱟᱜᱼᱟ ᱢᱤᱫ ᱦᱚᱲ ᱢᱤᱫ ᱞᱮᱠᱟᱭ ᱵᱟᱰᱟᱭ ᱠᱟᱜᱼᱟ ᱚᱱᱮ ᱚᱱᱠᱟ ᱟᱨ ᱢᱤᱫᱴᱤᱡ ᱢᱟᱹᱡᱷᱤ ᱵᱷᱤᱱᱟᱹᱭ ᱵᱟᱰᱟᱭᱟ ᱨᱟᱭᱨᱤᱛ ᱟᱨ ᱢᱤᱫᱴᱤᱡ ᱟᱹᱛᱩ ᱨᱮᱱᱤᱡ ᱵᱷᱤᱱᱟᱹᱭ ᱵᱟᱲᱟᱭᱟ ᱨᱟᱨᱤᱛ ᱡᱚᱛᱚ ᱫᱚ ᱵᱟᱭ ᱥᱚᱢᱟᱱᱚᱜᱼᱟ

ᱦᱮᱸ ᱤᱱᱟᱹᱜ ᱫᱚ ᱢᱤᱫ ᱫᱚ ᱢᱤᱫ ᱜᱮᱭᱟ ᱱᱟᱦᱟᱜ

ᱚ ᱦᱚᱸ ᱟᱪᱪᱷᱟ ᱴᱷᱤᱠ ᱜᱮᱭᱟ ᱛᱚᱵᱮ ᱦᱮᱸ ᱚ ᱦᱮᱸ ᱦᱳᱭ ᱛᱚ ᱠᱷᱟᱱ ᱦᱳᱭ ᱛᱚᱵᱮ ᱦᱮᱸ